ᱥᱟᱱᱛᱟᱞᱤ ᱯᱟᱹᱨᱥᱤ ᱫᱚ ᱚᱲᱟᱜ ᱠᱚᱨᱮ ᱢᱟᱵᱚᱱ ᱨᱚᱲ ᱜᱮ ᱛᱟᱪᱷᱟᱲᱟ ᱥᱠᱩᱞ ᱨᱮ ᱠᱚᱞᱮᱡᱽ ᱨᱮ ᱟᱨ ᱠᱟᱹᱢᱤ ᱡᱟᱭᱜᱟ ᱠᱚᱨᱮ ᱦᱚᱸ ᱵᱮᱵᱚᱦᱟᱨ ᱦᱩᱭᱩᱜ ᱛᱟᱦᱮᱱᱟ